ᱱᱤᱭᱟᱹ ᱵᱤᱨᱵᱷᱩᱢ ᱟᱭᱢᱟᱜᱮ ᱵᱚᱫᱚᱞ ᱟᱠᱟᱱᱟ ᱯᱟᱲᱟᱜᱨᱟᱢ ᱛᱟᱦᱮᱸ ᱠᱟᱱᱟ ᱚᱱᱟᱠᱚᱦᱚ ᱥᱚᱦᱚᱨ ᱟᱠᱟᱱᱟ ᱦᱚᱲ ᱦᱚᱸ ᱫᱤᱠᱩ ᱞᱮᱠᱟᱠᱚ ᱟᱹᱨᱤᱪᱟᱹᱞᱤ ᱠᱚ ᱟᱹᱨᱤᱪᱟᱹᱞᱤ ᱮᱫᱟᱠᱚ ᱚᱱᱟᱠᱚ ᱵᱚᱫᱚᱞᱮᱫᱟ